ᱱᱤᱛᱚᱜ ᱟᱵᱚ ᱥᱟᱱᱛᱟᱲ ᱠᱚᱣᱟᱜ ᱫᱚ ᱡᱷᱚᱛᱚ ᱠᱷᱚᱱ ᱫᱩᱨᱤᱵᱟᱱ ᱫᱚ ᱦᱩᱭᱩᱜ ᱠᱟᱱᱟ ᱥᱤᱠᱷᱱᱟᱹᱛ ᱱᱚᱣᱟ ᱥᱤᱠᱷᱱᱟᱹᱛ ᱵᱟᱹᱱᱩᱜ ᱠᱷᱟᱹᱛᱤᱨ ᱛᱮᱜᱮ ᱟᱸᱫᱷᱟᱯᱟᱹᱛᱭᱟᱹᱣ ᱦᱚᱸ ᱢᱮᱱᱟᱜᱼᱟ ᱱᱚᱣᱟ ᱟᱸᱫᱷᱟᱯᱟᱹᱛᱭᱟᱹᱣ ᱠᱷᱟᱹᱛᱤᱨ ᱛᱮᱜᱮ ᱟᱵᱚᱨᱮᱱ ᱟᱭᱢᱟ ᱢᱟᱹᱱᱢᱤ ᱠᱚ ᱟᱹᱰᱤ ᱞᱮᱠᱟᱱ ᱮᱴᱮᱴᱚᱲᱮ ᱨᱮᱠᱚ ᱧᱩᱨᱩᱜ ᱠᱟᱱᱟ ᱪᱮᱫ ᱞᱮᱠᱟ ᱟᱛᱳᱨᱮ ᱚᱠᱚᱭ ᱦᱟᱲᱟᱢ ᱥᱮ ᱵᱩᱲᱦᱤ ᱥᱮ ᱜᱤᱫᱽᱨᱟᱹ ᱨᱩᱣᱟᱹᱜ ᱠᱟᱱᱟ ᱵᱟᱭ ᱵᱮᱥᱚᱜ ᱠᱟᱱᱟ ᱱᱚᱝᱠᱟᱱ ᱚᱠᱛᱚᱨᱮ ᱟᱵᱚ ᱥᱟᱱᱛᱟᱲ ᱫᱚ ᱰᱟᱠᱛᱚᱨ ᱚᱲᱟᱜ ᱫᱚ ᱞᱚᱜᱚᱱ ᱵᱟᱝ ᱵᱚᱱ ᱪᱟᱞᱟᱜᱼᱟ ᱡᱟᱹᱥᱛᱤ ᱠᱟᱭᱛᱮᱫᱚ ᱚᱡᱷᱟ ᱴᱷᱮᱱ ᱵᱚᱱ ᱪᱟᱞᱜᱼᱟ ᱟᱫᱚ ᱚᱡᱷᱟ ᱜᱮ ᱦᱟᱜ ᱠᱷᱟᱹᱲᱤ ᱢᱟᱠᱲᱤ ᱠᱟᱛᱮᱜ ᱡᱟᱦᱟᱜᱮᱭ ᱞᱟᱹᱭ ᱟᱵᱚᱱ ᱚᱱᱟ ᱜᱮᱵᱚᱱ ᱯᱟᱹᱛᱭᱟᱹᱜᱼᱟ ᱚᱡᱷᱟ ᱫᱚ ᱟᱨᱦᱚᱸ ᱱᱚᱝᱠᱟ ᱦᱚᱸᱠᱚ ᱞᱟᱹᱭᱟ ᱵᱟᱝᱢᱟ ᱟᱢᱟᱜ ᱚᱲᱟᱜ ᱠᱷᱚᱱ ᱥᱟᱢᱟᱝ ᱥᱮᱫ ᱥᱮ ᱮᱛᱚᱢ ᱥᱮᱫ ᱚᱠᱚᱭ ᱦᱚᱲᱮ ᱨᱟᱹᱰᱤ ᱦᱟᱹᱴᱤᱧ ᱟᱠᱟᱱᱟ ᱩᱱᱤᱭᱟᱜ ᱜᱮ ᱱᱚᱣᱟ ᱠᱟᱹᱨᱤᱠᱚᱞ ᱟᱫᱚ ᱱᱚᱣᱟ ᱠᱟᱛᱷᱟ ᱟᱸᱡᱚᱢ ᱠᱟᱛᱮᱜ ᱟᱵᱦᱚᱸ ᱩᱱᱤ ᱦᱚᱲ ᱜᱮᱵᱚᱱ ᱯᱟᱸᱡᱟᱭᱮᱭᱟ ᱟᱨᱵᱚᱱ ᱫᱟᱞ ᱛᱚᱞᱮᱭᱟ ᱥᱮ ᱴᱟᱠᱟ ᱯᱚᱭᱥᱟ ᱦᱚᱸᱵᱚᱱ ᱯᱷᱩᱨᱟᱹᱱ ᱮᱭᱟ ᱟᱨ ᱵᱟᱝᱠᱷᱟᱱ ᱟᱛᱳ ᱠᱷᱚᱱᱟᱜ ᱦᱚᱸᱵᱚᱱ ᱞᱟᱸᱜᱟᱭᱮᱭᱟ ᱛᱚ ᱱᱚᱜᱼᱚ ᱱᱚᱣᱟ ᱡᱟᱦᱟᱸ ᱵᱟᱹᱲᱤᱡ ᱚᱨᱥᱚᱝ ᱟᱵᱚᱣᱟᱜ ᱥᱟᱶᱛᱟᱨᱮ ᱦᱮᱡ ᱟᱠᱟᱱᱟ ᱱᱚᱣᱟ ᱫᱚ ᱦᱩᱭᱩᱜ ᱠᱟᱱᱟ ᱥᱟᱱᱟᱢ ᱢᱟᱹᱱᱢᱤ ᱠᱚ ᱥᱤᱠᱷᱱᱟᱹᱛ ᱵᱟᱹᱱᱩᱜ ᱠᱷᱟᱹᱛᱤᱨ ᱛᱮᱜᱮ ᱪᱮᱫᱟᱜ ᱥᱮ ᱚᱡᱷᱟ ᱫᱚ ᱛᱤᱥᱦᱚᱸ ᱨᱟᱱ ᱢᱩᱨᱜᱟᱹᱱ ᱫᱚ ᱡᱚᱛᱷᱟᱛ ᱥᱟᱹᱦᱤᱪ ᱵᱟᱝᱠᱚ ᱮᱢ ᱫᱟᱲᱮ ᱟᱵᱚᱱᱟ ᱨᱳᱜᱽ ᱟᱡᱟᱨ ᱨᱮᱱᱟᱜ ᱥᱮ ᱨᱩᱣᱟᱹ ᱦᱟᱹᱥᱩ ᱨᱮᱱᱟᱜ ᱨᱟᱱ ᱫᱚ ᱰᱟᱠᱛᱟᱨ ᱜᱮᱠᱚ ᱮᱢ ᱫᱟᱲᱮ ᱟᱵᱚᱱᱟ ᱚᱱᱟᱛᱮ ᱱᱤᱛᱚᱜ ᱫᱚ ᱟᱵᱚ ᱥᱟᱶᱛᱟᱨᱮ ᱥᱤᱠᱷᱱᱟᱹᱛ ᱫᱚ ᱟᱹᱰᱤᱜᱮ ᱞᱟᱹᱠᱛᱤᱜ ᱠᱟᱱᱟ ᱟᱨ ᱱᱚᱜᱼᱚ ᱱᱚᱣᱟ ᱥᱤᱠᱷᱱᱟᱹᱛ ᱫᱚ ᱟᱵᱚ ᱥᱟᱶᱛᱟ ᱨᱮᱱ ᱚᱱᱚᱞᱤᱭᱟᱹ ᱠᱚᱦᱚᱸ ᱜᱟᱭᱟᱱ ᱥᱮ ᱠᱟᱹᱦᱱᱤ ᱛᱟᱞᱟ ᱛᱮᱦᱚᱸ ᱠᱚ ᱩᱫᱩᱜ ᱥᱚᱫᱚᱨ ᱟᱵᱚᱱ ᱠᱟᱱᱟ ᱱᱚᱜᱼᱚᱭ ᱱᱚᱣᱟ ᱥᱤᱠᱷᱱᱟᱹᱛ ᱡᱩᱫᱤ ᱟᱵᱚ ᱥᱟᱱᱟᱢ ᱢᱟᱹᱱᱢᱤ ᱵᱚᱱ ᱚᱱᱟ ᱜᱟᱭᱟᱱ ᱥᱮ ᱠᱟᱹᱦᱱᱤ ᱠᱷᱚᱱᱟᱜ ᱵᱚᱱ ᱵᱩᱡᱷᱟᱹᱣ ᱧᱟᱢ ᱫᱟᱲᱮᱭᱟᱜᱼᱟ ᱛᱟᱦᱚᱞᱮ ᱠᱷᱟᱱ ᱟᱵᱚ ᱥᱟᱶᱛᱟ ᱨᱮᱱ ᱢᱟᱹᱱᱢᱤ ᱠᱚᱣᱟᱜ ᱢᱚᱱᱮ ᱠᱷᱚᱱᱟᱜ ᱟᱸᱫᱷᱟᱯᱟᱹᱛᱭᱟᱹᱣ ᱦᱚᱸ ᱪᱟᱵᱟᱜᱼᱟ